ᱤᱧ ᱟᱭᱢᱟ ᱫᱤᱱ ᱞᱟᱦᱟᱨᱮ ᱢᱤᱫᱴᱮᱡ ᱞᱟᱜᱽᱬᱮ ᱥᱟᱞ ᱨᱮᱧ ᱥᱮᱞᱮᱫ ᱞᱮᱱᱟ ᱡᱟᱦᱟᱸ ᱱᱚᱰᱮ ᱠᱷᱚᱱ ᱞᱮ ᱤᱫᱤ ᱞᱮᱫᱟ ᱢᱤᱫᱴᱮᱡ ᱞᱟᱜᱽᱬᱮ ᱥᱟᱞ ᱯᱨᱳᱜᱨᱟᱢ ᱛᱟᱦᱮᱸ ᱠᱟᱱᱟ ᱱᱤᱞᱠᱩᱴᱷᱤ ᱨᱮ ᱚᱸᱰᱮ ᱥᱮᱱ ᱠᱟᱛᱮ ᱢᱟ ᱟᱭᱢᱟ ᱰᱷᱮᱨ ᱴᱤᱢ ᱠᱚ ᱠᱚ ᱥᱮᱴᱮᱨ ᱟᱠᱟᱱᱟ ᱯᱚᱨᱛᱷᱚᱢ ᱢᱟ ᱮᱦᱚᱵ ᱥᱟᱶᱛᱮ ᱢᱟᱱᱮ ᱵᱚᱛᱚᱨ ᱧᱚᱜ ᱜᱮ ᱵᱩᱡᱷᱟᱹᱜ ᱠᱟᱱᱟ ᱯᱚᱨᱮ ᱛᱮᱫᱚ ᱟᱥᱛᱮ ᱟᱥᱛᱮ ᱵᱚᱛᱚᱨ ᱠᱚᱦᱚᱸ ᱪᱟᱵᱟᱭᱮᱱᱟ ᱩᱱᱠᱩ ᱥᱟᱶᱛᱮ ᱢᱮᱥᱟ ᱠᱟᱛᱮ ᱟᱹᱰᱤ ᱵᱮᱥ ᱢᱟᱱᱮ ᱨᱟᱹᱥᱠᱟᱹᱧ ᱟᱹᱭᱠᱟᱹᱣ ᱠᱮᱫᱟ ᱟᱹᱰᱤ ᱜᱟᱱ ᱫᱚᱨᱥᱚᱠ ᱠᱚ ᱛᱟᱦᱮᱸ ᱠᱟᱱᱟ ᱟᱢ ᱚᱱᱟ ᱴᱤᱢ ᱨᱮ ᱮᱱᱮᱡ ᱠᱟᱛᱮ ᱟᱞᱮ ᱯᱮᱨᱟᱭᱤᱡᱽ ᱞᱮ ᱧᱟᱢ ᱠᱮᱫᱟ ᱯᱚᱨᱛᱷᱚᱢ ᱮᱱᱟᱞᱮ ᱯᱨᱟᱭᱤᱡᱽ ᱫᱚ ᱯᱟᱭᱥᱟ ᱛᱮᱜᱮ ᱛᱟᱦᱮᱸ ᱠᱟᱱᱟ ᱡᱮᱢᱚᱱ ᱫᱚᱥ ᱦᱟᱡᱟᱨ ᱴᱟᱠᱟ ᱚᱱᱟ ᱯᱩᱨᱚᱥᱠᱟᱨ ᱞᱮ ᱧᱟᱢ ᱠᱮᱫᱟ ᱚᱱᱟ ᱧᱟᱢ ᱠᱟᱛᱮ ᱟᱹᱰᱤ ᱡᱳᱨ ᱟᱹᱥᱠᱟᱹᱧ ᱵᱩᱡᱷᱟᱹᱣ ᱠᱮᱜᱼᱟ